ᱯᱮᱴᱨᱳᱞ ᱨᱮᱱᱟᱜ ᱫᱟᱢ ᱵᱟᱹᱲᱛᱤ ᱞᱮᱱᱠᱷᱟᱱ ᱫᱚ ᱱᱤᱡᱮᱨᱟᱜ ᱵᱟᱭᱤᱠᱤᱧ ᱨᱮᱥ ᱨᱮ ᱮᱥᱮᱨ ᱜᱮᱭᱟ ᱪᱮᱫᱟᱜ ᱥᱮ ᱟᱢ ᱦᱚᱸ ᱩᱱᱟᱹᱜ ᱞᱟᱹᱠᱛᱤ ᱵᱟᱝᱟ ᱟᱨ ᱱᱚᱣᱟ ᱦᱚᱸ ᱧᱮᱞᱚᱜᱚᱜ ᱠᱟᱱᱟ ᱡᱩᱫᱤ ᱯᱮᱴᱨᱳᱞ ᱨᱮᱱᱟᱜ ᱥᱚᱥᱛᱟ ᱫᱟᱢ ᱛᱟᱦᱮᱱ ᱠᱷᱟᱱ ᱫᱚ ᱦᱚᱲ ᱫᱚᱢᱮ ᱠᱚ ᱵᱮᱵᱚᱦᱟᱨᱟ ᱱᱤᱡᱮ ᱦᱚᱸ ᱚᱱᱟ ᱞᱟᱹᱠᱛᱤ ᱠᱷᱚᱱ ᱵᱟᱹᱲᱛᱤ ᱡᱟᱦᱟᱸ ᱵᱮᱵᱚᱦᱟᱨ ᱞᱮᱠᱷᱟᱱ ᱫᱚ ᱡᱟᱦᱟᱸ ᱞᱟᱭᱚᱝ ᱯᱚᱨᱫᱩᱥᱚᱱ ᱡᱟᱦᱟᱸ ᱠᱚ ᱢᱮᱱᱮ ᱫᱚ ᱚᱱᱟ ᱦᱚᱸ ᱦᱩᱭᱩᱜᱼᱟ ᱟᱫᱚ ᱚᱱᱟᱛᱮ ᱡᱩᱫᱤ ᱰᱷᱮᱹᱨ ᱯᱮᱴᱨᱳᱞ ᱨᱮᱱᱟᱜ ᱫᱟᱢ ᱞᱮᱱᱠᱷᱟᱱ ᱥᱚᱨᱠᱟᱨ ᱟᱨᱛᱷᱤᱠ ᱵᱮᱵᱚᱥᱛᱷᱟ ᱮᱴᱟᱜᱟ ᱦᱤᱡᱩᱜᱼᱟ ᱩᱪᱟᱹᱲ ᱮᱱᱠᱷᱟᱱ ᱫᱚ ᱚᱱᱟ ᱱᱟᱯᱟᱭᱚᱜᱼᱟ ᱡᱟᱦᱟᱸ ᱫᱚ ᱯᱮᱴᱨᱳᱞ ᱵᱟᱵᱚᱫᱽ ᱛᱮ ᱮᱴᱟᱜ ᱡᱤᱱᱤᱥ ᱵᱮᱵᱚᱦᱟᱨᱚᱜᱢᱟ